ᱤᱧ ᱟᱭᱢᱟ ᱞᱮᱠᱟᱱ ᱡᱤᱭᱟᱹᱞᱤᱜᱤᱧ ᱟᱹᱥᱩᱞ ᱟᱠᱟᱫ ᱠᱚᱣᱟ ᱥᱤᱢ ᱜᱮᱰᱮ ᱢᱮᱨᱚᱢ ᱥᱟᱱᱟᱢ ᱠᱩᱜᱤᱧ ᱟᱹᱥᱩᱞ ᱟᱠᱟᱫ ᱠᱚᱣᱟ ᱟᱨ ᱩᱱᱠᱩ ᱡᱟᱱᱟᱢ ᱚᱠᱛᱮᱨᱮ ᱱᱩᱠᱩᱫᱚ ᱩᱱᱠᱩ ᱰᱟᱠᱛᱟᱨ ᱴᱷᱮᱱ ᱩᱫᱩᱜ ᱠᱩ ᱦᱩᱭᱩᱜᱼᱟ ᱟᱨ ᱨᱟᱱᱠᱩ ᱵᱷᱤᱴᱟᱢᱤᱱ ᱠᱩ ᱡᱚᱢ ᱩᱪᱩᱠᱩ ᱦᱩᱭᱩᱜᱼᱟ ᱡᱮᱢᱚᱱ ᱵᱷᱟᱹᱜᱤ ᱡᱩᱛ ᱩᱱᱠᱩ ᱠᱩ ᱦᱚᱯᱚᱱᱚᱜ ᱟᱨ ᱵᱷᱟᱹᱜᱤ ᱡᱩᱛ ᱠᱩ ᱦᱟᱨᱟᱜ ᱱᱚᱣᱟ ᱤᱭᱟᱹᱛᱮ ᱩᱱᱠᱩ ᱰᱟᱠᱴᱟᱨ ᱴᱷᱮᱱ ᱩᱫᱩᱜ ᱠᱩ ᱦᱩᱭᱩᱜᱼᱟ ᱟᱨ ᱱᱩᱠᱩ ᱡᱮᱢᱚᱱ ᱟᱨᱚᱠᱩ ᱵᱟᱹᱰᱟᱹᱜ ᱞᱟᱹᱜᱤᱫ ᱛᱮ ᱟᱨᱚ ᱡᱚᱛᱚᱱ ᱠᱩ ᱦᱩᱭᱩᱜᱼᱟ ᱥᱩᱢᱟᱹᱭ ᱨᱮ ᱡᱚᱢ ᱠᱩ ᱮᱢᱟᱠᱩ ᱦᱩᱭᱩᱜᱼᱟ ᱠᱨᱤᱢᱤ ᱨᱟᱱ ᱠᱚᱦᱚ ᱮᱢᱟᱠᱩ ᱦᱩᱭᱩᱜᱼᱟ ᱟᱨ ᱱᱩᱠᱩᱠᱩ ᱡᱮᱢᱚᱱ ᱢᱚᱡᱽᱛᱮ ᱡᱮᱢᱚᱱ ᱟᱨᱚᱠᱩ ᱵᱟᱹᱰᱟᱹᱜ ᱞᱟᱹᱜᱤᱫ ᱟᱨᱦᱚᱸ ᱱᱩᱠᱩ ᱟᱨᱚ ᱢᱚᱡᱽ ᱡᱟᱭᱜᱟ ᱨᱮ ᱫᱚᱦᱚᱠᱩ ᱦᱩᱭᱩᱜᱼᱟ ᱥᱮᱛ ᱥᱮᱛᱮ ᱡᱟᱭᱜᱟ ᱨᱮᱫᱚ ᱵᱟᱝ ᱟᱨᱚ ᱨᱚᱦᱚᱲ ᱡᱟᱭᱜᱟ ᱨᱮ ᱫᱚᱦᱚᱠᱩ ᱦᱩᱭᱩᱜᱼᱟ ᱟᱨᱚ ᱡᱮᱢᱚᱱ ᱠᱩ ᱵᱟᱹᱰᱟᱹᱜ ᱟᱨᱚ ᱟᱭᱢᱟ ᱦᱚᱯᱚᱱ ᱠᱩ ᱦᱩᱭᱩᱜ ᱟᱨ ᱱᱩᱠᱩ ᱠᱟᱹᱢᱤ ᱨᱮᱠᱩ ᱞᱟᱜᱟᱜ ᱟᱨ ᱤᱧ ᱟᱹᱠᱷᱨᱤᱧ ᱫᱟᱲᱮᱭᱟᱠᱩ ᱟᱨ ᱯᱮᱲᱟ ᱯᱟᱹᱣᱨᱟᱹᱠᱩᱧ ᱮᱢ ᱫᱟᱲᱮᱭᱟᱠᱩ ᱱᱚᱝᱠᱟ ᱡᱮᱢᱚᱱ ᱟᱨᱚ ᱟᱭᱢᱟᱧ ᱡᱚᱛᱚᱱ ᱫᱟᱲᱮᱭᱟᱠᱩ ᱱᱩᱝᱠᱩ ᱚᱱᱟ ᱞᱟᱹᱜᱤᱫ ᱛᱮ ᱟᱹᱰᱤ ᱢᱚᱡᱽ ᱩᱱᱠᱩ ᱤᱧ ᱡᱚᱛᱚᱱᱠᱩ ᱦᱩᱭᱩᱜ ᱛᱤᱧᱟᱹ ᱟᱨ ᱰᱟᱠᱴᱟᱨ ᱴᱷᱮᱱ ᱩᱫᱩᱜ ᱠᱩ ᱦᱩᱭᱩᱜ ᱛᱤᱧᱟᱹ ᱟᱨ ᱥᱩᱢᱟᱹᱭ ᱢᱚᱛᱚ ᱨᱟᱱᱠᱩ ᱡᱚᱢ ᱩᱪᱩ ᱦᱩᱭᱩᱜ ᱛᱤᱧᱟᱹ